ᱤᱧᱟᱹᱜ ᱡᱚᱛᱚᱠᱷᱟᱱ ᱥᱚᱨᱮᱥ ᱟᱨ ᱠᱩᱥᱤᱭᱟᱱᱟᱜ ᱠᱷᱮᱞᱳᱰ ᱫᱚ ᱦᱩᱭᱩᱜ ᱠᱟᱱᱛᱤᱧᱟᱹ ᱯᱷᱩᱴᱵᱚᱞ ᱠᱷᱮᱞᱳᱰ ᱟᱨ ᱯᱷᱩᱴᱵᱚᱞ ᱫᱚ ᱡᱚᱛᱚᱠᱷᱚᱱ ᱥᱚᱨᱮᱥ ᱮᱱᱮᱡ ᱠᱟᱱᱛᱤᱧᱟᱹ ᱪᱮᱫᱟᱜ ᱥᱮ ᱤᱧᱟᱹᱜ ᱯᱷᱩᱴᱵᱚᱞ ᱫᱚ ᱟᱹᱰᱤ ᱦᱩᱰᱤᱧ ᱦᱩᱰᱤᱧ ᱠᱷᱚᱱᱜᱮ ᱯᱷᱩᱴᱵᱚᱞᱨᱮ ᱟᱹᱰᱤ ᱨᱟᱹᱥᱠᱟᱹ ᱛᱟᱦᱮᱸ ᱠᱟᱱᱛᱤᱧᱟᱹ ᱟᱨ ᱡᱟᱦᱟᱥᱮᱫ ᱜᱤᱧ ᱪᱟᱞᱟᱜ ᱟᱨ ᱚᱲᱟᱜ ᱨᱮᱦᱚᱸ ᱵᱟᱠᱚ ᱢᱟᱱᱟᱧ ᱛᱟᱦᱮᱫ ᱪᱮᱫᱟᱜ ᱥᱮ ᱤᱧᱟᱹᱜ ᱦᱚᱲᱢᱚ ᱨᱮ ᱡᱟᱦᱟᱸ ᱢᱤᱫᱴᱟᱝ ᱟᱹᱲᱤᱥ ᱱᱚᱣᱟ ᱯᱷᱩᱴᱵᱚᱞ ᱮᱱᱮᱡ ᱞᱮᱠᱷᱟᱱ ᱡᱮ ᱚᱱᱟ ᱦᱚᱲᱢᱚ ᱡᱤᱣᱤ ᱯᱷᱟᱰᱜᱟᱨᱚᱜᱼᱟ ᱟᱨ ᱚᱱᱟᱛᱮ ᱤᱧ ᱡᱟᱦᱟᱸ ᱱᱚᱣᱟ ᱯᱷᱩᱴᱵᱚᱞ ᱡᱟᱦᱟᱧ ᱮᱱᱮᱡ ᱛᱟᱦᱮᱫ ᱟᱨ ᱥᱟᱶᱛᱮ ᱤᱧᱫᱚ ᱯᱷᱩᱴᱵᱚᱞ ᱮᱱᱮᱡ ᱨᱤᱱᱤᱡ ᱦᱚᱸ ᱠᱮᱯᱴᱮᱱᱤᱧ ᱛᱟᱦᱮᱸ ᱠᱟᱱᱟ ᱟᱨ ᱚᱱᱟᱨᱮ ᱡᱟᱦᱟᱸ ᱟᱛᱩᱨᱮ ᱡᱟᱦᱟᱸ ᱯᱷᱩᱴᱵᱚᱞ ᱮᱱᱮᱡ ᱛᱟᱦᱮᱸ ᱠᱟᱱᱟ ᱢᱟᱲᱟᱝ ᱫᱚ ᱡᱟᱦᱟᱸ ᱵᱷᱮᱲᱟ ᱠᱚ ᱠᱷᱟᱹᱥᱤ ᱠᱚ ᱯᱨᱟᱭᱤᱡᱽ ᱛᱟᱦᱮᱸ ᱠᱟᱱᱟ ᱟᱨ ᱚᱱᱟ ᱵᱷᱮᱲᱟ ᱠᱷᱟᱹᱥᱤ ᱯᱨᱟᱭᱤᱡᱽ ᱥᱮ ᱥᱟᱶ ᱥᱟᱶᱛᱮ ᱟᱨᱦᱚᱸ ᱴᱟᱠᱟ ᱯᱩᱭᱥᱟᱹ ᱟᱨᱡᱟᱣ ᱥᱮᱫᱦᱚᱸ ᱛᱟᱦᱮᱸ ᱠᱟᱱᱟ ᱚᱱᱟᱛᱮ ᱟᱞᱮ ᱴᱚᱴᱷᱟᱨᱮ ᱯᱷᱩᱴᱵᱚᱞ ᱮᱱᱮᱡ ᱫᱚ ᱟᱹᱰᱤᱜᱮ ᱠᱮᱴᱮᱡ ᱦᱩᱭᱩᱜ ᱛᱟᱦᱮᱫ ᱟᱨ ᱡᱟᱭᱜᱟ ᱡᱟᱭᱜᱟᱨᱮᱱ ᱡᱟᱦᱟᱸ ᱡᱮ ᱢᱟᱨᱟᱝ ᱢᱟᱨᱟᱝ ᱡᱟᱦᱟᱸ ᱯᱷᱩᱴᱵᱚᱞ ᱮᱱᱮᱡ ᱨᱮ ᱟᱹᱰᱤ ᱡᱷᱟᱹᱞ ᱡᱷᱟᱹᱞ ᱠᱷᱚᱱ ᱴᱤᱢ ᱠᱚ ᱦᱤᱡᱩᱜᱼᱟ ᱟᱨ ᱱᱚᱝᱠᱟ ᱡᱮ ᱯᱷᱩᱴᱵᱚᱞ ᱨᱮ ᱱᱚᱣᱟᱨᱮ ᱱᱩᱱᱟᱹᱜ ᱢᱤᱫᱴᱟᱝ ᱨᱟᱹᱥᱠᱟᱹ ᱦᱮᱡ ᱮᱱᱟ ᱡᱮ ᱟᱹᱰᱤ ᱰᱷᱮᱨ ᱥᱟᱶᱛᱮ ᱟᱹᱰᱤ ᱦᱚᱲ ᱠᱚ ᱚᱸᱰᱮ ᱠᱷᱮᱞᱳᱰ ᱨᱮᱠᱚ ᱦᱤᱡᱩᱜ ᱛᱟᱦᱮᱫ ᱟᱨ ᱤᱧᱦᱚᱸ ᱚᱱᱟᱠᱚ ᱯᱷᱩᱴᱵᱚᱞ ᱮᱱᱮᱡ ᱫᱚ ᱟᱹᱰᱤᱜᱮ ᱤᱧᱟᱹᱜ ᱢᱤᱫᱴᱟᱝ ᱦᱚᱲᱢᱚᱨᱮ ᱦᱚᱲᱢᱚ ᱯᱷᱟᱰᱜᱟᱨ ᱤᱫᱤᱠᱟᱛᱮᱫ ᱦᱚᱸ ᱤᱧᱟᱹᱜ ᱟᱹᱰᱤᱛᱮᱫ ᱤᱧ ᱮᱱᱮᱡ ᱛᱟᱦᱮᱫ ᱱᱚᱣᱟᱨᱮ ᱨᱳᱜᱽ ᱟᱡᱟᱨ ᱦᱚᱸ ᱵᱟᱭ ᱧᱟᱧᱟᱢᱟ ᱟᱨ ᱱᱚᱣᱟᱨᱮ ᱠᱷᱮᱞᱳᱸᱰ ᱨᱮᱢ ᱛᱟᱦᱮᱱ ᱠᱷᱟᱱ ᱡᱟᱦᱟᱸ ᱟᱹᱲᱤᱥ ᱢᱤᱫᱴᱟᱝ ᱛᱟᱦᱮᱱᱟ ᱚᱱᱟ ᱟᱹᱲᱤᱥ ᱦᱚᱸ ᱵᱟᱝ ᱦᱤᱡᱩᱜᱼᱟ ᱚᱱᱟᱛᱮ ᱯᱷᱩᱴᱵᱚᱞ ᱮᱱᱮᱡ ᱫᱚ ᱦᱚᱲᱢᱚ ᱯᱷᱟᱰᱜᱟᱨ ᱦᱚᱸᱵᱚᱱ ᱢᱮᱛᱟᱜᱼᱟ ᱡᱮ ᱦᱚᱲᱢᱚ ᱡᱤᱣᱤ ᱯᱷᱟᱰᱜᱟᱨᱚᱜᱼᱟ ᱟᱨ ᱡᱟᱦᱟᱱ ᱟᱹᱲᱤᱥ ᱟᱹᱯᱟᱹᱲᱤᱥ ᱦᱚᱸ ᱵᱟᱝ ᱛᱟᱦᱮᱱᱟ ᱟᱨ ᱚᱱᱟᱨᱮ ᱢᱚᱱᱮ ᱡᱟᱦᱟᱸ ᱛᱟᱦᱮᱱᱟ ᱢᱚᱱᱮ ᱦᱚᱸ ᱟᱹᱰᱤ ᱥᱚᱨᱮᱥᱜᱮ ᱛᱟᱦᱮᱱᱟ ᱯᱷᱩᱴᱵᱚᱞ ᱮᱱᱮᱡ ᱦᱚᱲ ᱠᱚᱫᱚ ᱚᱱᱟᱛᱮ ᱵᱟᱠᱚ ᱦᱟᱲᱟᱢᱚᱜᱼᱟ ᱞᱚᱜᱚᱱ ᱫᱚ ᱟᱨ ᱡᱤᱣᱤ ᱦᱚᱲᱢᱚ ᱡᱤᱣᱤ ᱦᱚᱸ ᱟᱹᱰᱤ ᱠᱮᱴᱮᱡᱜᱮ ᱛᱟᱦᱮᱱ ᱛᱟᱠᱚᱣᱟ ᱦᱟᱲᱟᱢᱚᱜ ᱜᱮᱵᱟᱭ ᱦᱩᱭᱩᱜᱼᱟ ᱚᱱᱟᱛᱮ ᱯᱷᱩᱴᱵᱚᱞᱨᱮ ᱡᱟᱦᱟᱜᱮ ᱤᱧᱤᱧ ᱤᱧ ᱢᱮᱛᱟᱯᱤᱭᱟᱹᱧ ᱡᱮ ᱡᱟᱦᱟᱱᱟᱜ ᱢᱤᱫᱴᱟᱝ ᱮᱱᱮᱡ ᱵᱷᱤᱛᱨᱤᱨᱮ ᱠᱷᱮᱞᱳᱸᱰ ᱵᱷᱤᱛᱤᱨ ᱨᱮ ᱡᱮ ᱡᱟᱦᱟᱱ ᱠᱷᱮᱞᱳᱰ ᱜᱮ ᱟᱯᱮ ᱢᱚᱱᱮᱨᱮ ᱨᱟᱹᱥᱠᱟᱹ ᱫᱚᱦᱚᱭᱯᱮ ᱪᱮᱫᱟᱜ ᱥᱮ ᱢᱚᱱᱮ ᱡᱤᱣᱤᱨᱮ ᱨᱟᱹᱥᱠᱟᱹᱯᱮ ᱛᱟᱦᱮᱸ ᱞᱮᱱᱠᱷᱟᱱ ᱟᱨ ᱦᱚᱲᱢᱚ ᱡᱤᱣᱤᱦᱚᱸ ᱟᱹᱰᱤ ᱨᱟᱥᱹᱠᱟᱹᱜᱮ ᱛᱟᱦᱮᱱᱟ ᱚᱱᱟᱛᱮ ᱱᱤᱛᱳᱜ ᱥᱚᱢᱚᱭ ᱨᱮᱫᱚ ᱯᱷᱩᱴᱵᱚᱞ ᱮᱱᱮᱡ ᱫᱚ ᱟᱹᱰᱤ ᱜᱮᱠᱚ ᱟᱹᱛᱩ ᱟᱹᱛᱩ ᱡᱟᱭᱜᱟ ᱡᱟᱭᱜᱟᱨᱮ ᱦᱩᱭᱩᱜ ᱠᱟᱱᱟ ᱟᱨ ᱢᱟᱨᱟᱝ ᱢᱟᱨᱟᱝ ᱥᱯᱳᱨᱴ ᱠᱚ ᱟᱨᱦᱚᱸ ᱦᱩᱭᱩᱜ ᱠᱟᱱᱟ ᱢᱟᱨᱟᱝ ᱢᱟᱨᱟᱝᱼᱟᱜ ᱡᱟᱦᱟᱸ ᱞᱮᱠᱟ ᱱᱤᱛᱳᱜ ᱫᱚ ᱵᱟᱨᱞᱟᱠ ᱯᱮᱞᱟᱠ ᱯᱩᱱᱞᱟᱠ ᱦᱟᱹᱨᱤᱡᱟᱜ ᱠᱷᱮᱞᱳᱰᱦᱚᱸ ᱟᱹᱛᱩ ᱫᱤᱥᱚᱢᱨᱮ ᱦᱩᱭᱩᱜ ᱠᱟᱱᱟ ᱚᱱᱟᱛᱮ ᱱᱤᱛᱳᱜᱟᱜ ᱥᱚᱢᱚᱭ ᱨᱮᱫᱚ ᱯᱷᱩᱴᱵᱚᱞ ᱮᱱᱮᱡ ᱫᱚ ᱟᱹᱰᱤᱜᱮ ᱞᱟᱹᱠᱛᱤ ᱠᱟᱱᱟ ᱟᱨ ᱱᱤᱛᱳᱜ ᱡᱟᱦᱟᱸ ᱡᱮᱱᱟᱨᱮᱥᱮᱱ ᱨᱮ ᱱᱤᱛᱳᱜ ᱠᱚᱣᱟᱜ ᱠᱚᱲᱟ ᱠᱩᱲᱤ ᱠᱚ ᱧᱮᱞᱚᱜ ᱠᱟᱱᱟ ᱡᱮ ᱯᱷᱩᱴᱵᱚᱞ ᱮᱱᱮᱡ ᱞᱮᱠᱷᱟᱱ ᱱᱚᱠᱨᱤ ᱪᱟᱹᱠᱨᱤ ᱦᱚᱸᱠᱚ ᱧᱟᱢᱮᱫ ᱛᱟᱵᱚᱱᱟ ᱱᱩᱠᱨᱤ ᱪᱟᱹᱠᱨᱤ ᱥᱮᱫ ᱦᱚᱸ ᱡᱟᱦᱟᱸ ᱡᱮ ᱠᱷᱮᱞᱳᱰ ᱤᱫᱤ ᱠᱟᱛᱮ ᱚᱞᱚᱜ ᱯᱟᱲᱦᱟᱣ ᱢᱟ ᱢᱮᱱᱟᱜ ᱜᱮᱭᱟ ᱚᱱᱟ ᱥᱟᱶᱛᱮ ᱠᱷᱮᱞᱳᱸᱰ ᱥᱮᱫ ᱠᱷᱚᱱ ᱦᱚᱸ ᱯᱩᱭᱥᱟᱹ ᱟᱨᱡᱟᱣᱚᱜᱼᱟ ᱟᱨ ᱠᱷᱮᱞᱳᱰ ᱠᱚ ᱯᱷᱩᱴᱵᱚᱞ ᱠᱷᱮᱞᱳᱰ ᱛᱮᱦᱚᱸ ᱟᱵᱚ ᱪᱟᱠ ᱢᱟᱨᱟᱝ ᱢᱟᱨᱟᱝ ᱪᱟᱹᱠᱨᱤᱨᱮ ᱟᱵᱚᱨᱮᱱ ᱠᱚ ᱪᱟᱞᱟᱜ ᱠᱟᱱᱛᱟᱵᱚᱱᱟ ᱚᱱᱟᱛᱮ ᱯᱷᱩᱴᱵᱚᱞ ᱮᱱᱮᱡ ᱫᱚ ᱟᱹᱰᱤ ᱜᱮ ᱴᱷᱤᱠᱟ ᱟᱹᱰᱤ ᱱᱟᱯᱟᱭ ᱜᱮᱭᱟ ᱚᱱᱟᱛᱮ ᱤᱧᱤᱧ ᱢᱮᱛᱟᱯᱮᱭᱟ ᱡᱮ ᱯᱷᱩᱴᱵᱚᱞ ᱮᱱᱮᱡ ᱫᱚ ᱟᱞᱚᱯᱮ ᱵᱟᱹᱜᱤᱭᱟ